ᱦᱮᱸ ᱦᱮᱞᱳ ᱦᱮᱸ ᱦᱮᱸ ᱯᱷᱩᱴᱵᱚᱞ ᱠᱚᱪᱤᱝ ᱥᱮᱱᱴᱟᱨ ᱠᱟᱱ ᱜᱮᱭᱟ ᱦᱮᱸ ᱦᱮᱸ ᱯᱷᱨᱤ ᱛᱮᱜᱮ ᱚᱸᱰᱮ ᱫᱚ ᱠᱳᱪ ᱦᱩᱭᱩᱜᱚᱜ ᱠᱟᱱᱟ ᱚ ᱯᱷᱮᱥᱟᱞᱤᱴᱤ ᱵᱚᱞᱛᱮ ᱫᱚ ᱱᱚᱸᱰᱮ ᱫᱚ ᱵᱩᱴ ᱵᱚᱞ ᱡᱟᱹᱨᱥᱤ ᱱᱚᱣᱟ ᱠᱚ ᱧᱟᱢᱚᱜᱚᱜ ᱠᱟᱱᱟ ᱟᱨ ᱯᱷᱨᱤ ᱛᱮᱜᱮ ᱠᱳᱪᱤᱝ ᱫᱚ ᱦᱩᱭᱩᱜᱚᱜ ᱠᱟᱱᱟ ᱦᱮᱸ ᱦᱮᱸ ᱦᱮᱸ ᱠᱚᱪ ᱫᱚ ᱟᱹᱰᱤ ᱢᱚᱡᱽ ᱢᱟᱱᱮ ᱱᱚᱸᱰᱮ ᱫᱚ ᱦᱮᱸ ᱡᱟᱦᱟᱸ ᱠᱚᱨᱮᱢ ᱚ ᱦᱮᱸ ᱦᱮᱸ ᱦᱚᱸ ᱦᱮᱸ ᱱᱚᱸᱰᱮ ᱚ ᱟᱫᱚ ᱱᱚᱸᱰᱮ ᱵᱷᱟᱹᱜᱤ ᱠᱳᱪ ᱦᱩᱭᱩᱜᱚᱜ ᱠᱟᱱᱟ ᱥᱮᱭᱨᱚᱠᱚᱢ ᱦᱩᱭ ᱞᱮᱱᱠᱷᱟᱱ ᱦᱮᱸ ᱦᱮᱸ ᱟᱹᱰᱤ ᱟᱹᱰᱤ ᱟᱹᱰᱤ ᱟᱭᱢᱟ ᱠᱚᱲᱟ ᱠᱚ ᱦᱤᱡᱩᱜ ᱠᱟᱱᱟ ᱠᱚ ᱱᱚᱸᱰᱮ ᱥᱟᱵᱽᱥᱤᱴᱤ ᱢᱮᱱᱟᱜᱼᱟ ᱵᱟᱝ ᱵᱩᱴ ᱡᱟᱹᱨᱥᱤ ᱵᱚᱞ ᱱᱚᱣᱟ ᱠᱚ ᱧᱟᱢᱟᱠᱚ ᱟᱨ ᱠᱳᱪ ᱦᱚᱸ ᱟᱨ ᱠᱳᱪ ᱦᱚᱸ ᱢᱚᱡᱽᱜᱮ ᱦᱩᱭᱩᱜ ᱠᱟᱱᱟ ᱵᱟᱝ ᱦᱮᱸ ᱦᱮᱸ ᱦᱮᱸ ᱚᱻ ᱱᱚᱸᱰᱮ ᱫᱚ ᱫᱤᱱᱟᱹᱢ ᱵᱚᱞᱛᱮ ᱫᱚ ᱢᱤᱫ ᱫᱤᱱ ᱪᱷᱩᱴᱤ ᱢᱮᱱᱟᱜᱼᱟ ᱨᱚᱵᱤᱵᱟᱨ ᱫᱤᱱ ᱱᱤᱱ ᱫᱤᱱ ᱪᱷᱩᱴᱤ ᱜᱮᱭᱟ ᱦᱮᱸ ᱦᱮᱸ ᱢᱟᱱᱮ ᱠᱳᱪ ᱫᱚ ᱮᱱᱛᱮᱫ ᱢᱟᱱᱮ ᱦᱟᱱᱛᱮ ᱪᱟᱹᱨᱴᱟ ᱠᱷᱚᱱ ᱦᱮᱸ ᱪᱟᱹᱨᱴᱟ ᱠᱷᱚᱱ ᱦᱮᱸ ᱫᱩ ᱜᱷᱚᱱᱴᱟ ᱟᱨ ᱚᱠᱚᱭ ᱱᱚᱸᱰᱮᱭ ᱛᱟᱦᱮᱱᱟ ᱱᱚᱸᱰᱮ ᱛᱟᱦᱮᱱᱟ ᱩᱱᱠᱩ ᱫᱚ ᱥᱚᱠᱟᱞ ᱵᱮᱞᱟ ᱦᱚᱸᱠᱚ ᱠᱳᱪᱚᱜ ᱠᱟᱱᱟ ᱦᱮᱸ ᱦᱮᱸ ᱦᱮᱸ ᱦᱮᱸ ᱦᱮᱸ ᱦᱤᱡᱩᱜ ᱯᱮ ᱦᱤᱡᱩᱜᱚᱜ ᱯᱮ ᱦᱤᱡᱩᱜᱚᱜ ᱯᱮ ᱦᱮᱸ ᱯᱷᱨᱤ ᱜᱮᱭᱟ ᱠᱳᱪ ᱦᱚᱸ ᱵᱟᱝ ᱢᱚᱡᱽ ᱜᱮᱭᱟ ᱦᱮᱸ ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱦᱮᱸ ᱦᱮᱸ ᱴᱷᱤᱠ ᱜᱮᱭᱟ